ᱢᱚᱬᱮ ᱵᱚᱪᱷᱚᱨ ᱞᱟᱦᱟ ᱨᱮᱫᱚ ᱥᱟᱦᱟᱱ ᱛᱮᱞᱮ ᱫᱟᱠᱟ ᱩᱛᱩ ᱭᱮᱫ ᱛᱟᱦᱮᱸᱫᱼᱟ ᱟᱹᱰᱤ ᱡᱷᱟᱹᱞ ᱡᱷᱟᱹᱞ ᱛᱮᱞᱮ ᱪᱟᱞᱟᱜᱼᱟ ᱥᱟᱦᱟᱱ ᱟᱹᱜᱩ ᱵᱤᱨ ᱪᱟᱞᱟᱜ ᱦᱳᱭᱳᱜᱼᱟ ᱜᱟᱰᱟ ᱟᱲᱮ ᱠᱚᱨᱮ ᱦᱟᱱᱛᱮ ᱱᱟᱛᱮ ᱡᱟᱦᱟᱸ ᱠᱚᱨᱮ ᱜᱮ ᱰᱟᱹᱨ ᱯᱟᱞᱟ ᱠᱚ ᱧᱩᱨᱩ ᱠᱚᱜ ᱚᱱᱟ ᱠᱚᱨᱮ ᱠᱷᱚᱱ ᱞᱮ ᱟᱹᱜᱩᱭᱟ ᱟᱨᱞᱮ ᱫᱟᱠᱟᱭᱟ ᱟᱵᱟᱨ ᱵᱚᱨᱥᱟ ᱫᱤᱱ ᱫᱚ ᱡᱩᱫᱤᱢ ᱞᱚᱦᱚᱫ ᱦᱚᱪᱚ ᱞᱮᱠᱷᱟᱱ ᱥᱟᱦᱟᱱ ᱦᱚᱸ ᱵᱟᱝ ᱡᱳᱞᱳᱜᱼᱟ ᱟᱹᱰᱤ ᱠᱚᱥᱴᱚ ᱛᱮ ᱫᱷᱚᱨᱟᱣ ᱦᱳᱭᱳᱜᱼᱟ ᱚᱝ ᱦᱳᱭᱳᱜᱼᱟ ᱞᱚᱢᱯᱷᱚ ᱥᱩᱱᱩᱢ ᱠᱚᱦᱚᱸ ᱫᱩᱞ ᱦᱳᱭᱳᱜᱼᱟ ᱡᱩᱫᱤ ᱵᱟᱝ ᱡᱳᱞ ᱞᱮᱱ ᱠᱷᱟᱱ ᱢᱮᱱᱮ ᱟᱹᱰᱤ ᱠᱚᱥᱴ ᱛᱟᱨᱯᱚᱨᱮ ᱜᱮᱥ ᱞᱮ ᱦᱟᱛᱟᱣ ᱠᱮᱫᱟ ᱚᱱᱟ ᱞᱟᱹᱜᱤᱫ ᱜᱮᱥ ᱦᱟᱛᱟᱣ ᱠᱟᱛᱮᱫ ᱫᱚ ᱟᱹᱰᱤ ᱥᱩᱵᱤᱫᱷᱟ ᱪᱮᱫᱟᱜ ᱥᱮ ᱚᱱᱟᱫᱚ ᱥᱟᱦᱟᱱ ᱦᱚᱸ ᱵᱟᱝ ᱤᱭᱟᱹᱭ ᱦᱳᱭᱳᱜᱼᱟ ᱪᱮᱫ ᱦᱚᱸ ᱵᱟᱝ ᱢᱟᱱᱮ ᱤᱥᱤᱱ ᱪᱟᱞᱟᱜᱼᱟ ᱡᱳᱞᱟᱢ ᱪᱮᱫ ᱜᱮ ᱚᱥᱩᱵᱤᱫᱷᱟ ᱵᱟᱝ ᱦᱳᱭᱳᱜᱼᱟ ᱚᱱᱟᱫᱚ ᱡᱟᱦᱟᱸ ᱞᱮᱠᱟ ᱚᱥᱩᱵᱤᱫᱷᱟ ᱦᱳᱭ ᱞᱮᱱᱠᱷᱟᱱ ᱛᱟᱢ ᱠᱷᱟᱱ ᱨᱩᱭᱟᱹ ᱦᱟᱹᱥᱩ ᱛᱟᱦᱚᱞᱮ ᱪᱚᱸᱫᱟ ᱠᱟᱛᱮ ᱦᱚᱸ ᱫᱩᱲᱩᱵ ᱡᱤᱨᱟᱹᱣ ᱫᱟᱲᱮᱭᱟᱜᱼᱟ ᱛᱟᱯᱚᱨᱮ ᱢᱤᱫ ᱜᱷᱟᱹᱲᱤᱡ ᱯᱚᱨᱮᱢ ᱧᱮᱞ ᱫᱟᱲᱮᱭᱟᱜᱼᱟ ᱦᱳᱭ ᱮᱱᱟ ᱥᱮ ᱵᱟᱝ